ᱤᱧᱫᱚ ᱟᱹᱰᱤ ᱟᱸᱴᱤᱧ ᱠᱩᱥᱤᱭᱟᱜᱼᱟ ᱱᱟᱜᱟᱢ ᱯᱟᱲᱦᱟᱜ ᱫᱚ ᱟᱵᱚᱱ ᱟᱵᱚᱣᱟᱜ ᱯᱩᱨᱵᱚᱡᱟᱜ ᱱᱟᱜᱟᱢ ᱵᱚ ᱟᱵᱚ ᱵᱚᱱ ᱵᱟᱲᱟᱭ ᱫᱟᱲᱮᱭᱟᱜᱼᱟ ᱪᱮᱫ ᱞᱮᱠᱟᱵᱚᱱ ᱛᱟᱦᱮᱸ ᱠᱟᱱᱟ ᱪᱮᱫ ᱠᱟ ᱛᱮᱵᱚᱱ ᱟᱵᱚ ᱪᱮᱫ ᱞᱮᱠᱟ ᱛᱮᱵᱚᱱ ᱛᱟᱦᱮᱸ ᱠᱟᱱᱟ ᱪᱮᱫ ᱞᱮᱠᱟ ᱛᱟᱵᱚᱱ ᱟᱵᱚᱣᱟᱜ ᱟᱹᱨᱤᱪᱟᱹᱞᱤ ᱚᱱᱟ ᱥᱟᱶᱛᱮ ᱤᱧᱫᱚ ᱱᱟᱜᱟᱢ ᱯᱟᱲᱦᱟᱣ ᱟᱹᱰᱤ ᱟᱸᱴ ᱤᱧ ᱠᱩᱥᱤᱭᱟᱜᱼᱟ ᱟᱨ ᱱᱟᱜᱟᱢ ᱫᱟᱨᱟᱭ ᱛᱮᱜᱮ ᱟᱵᱚ ᱥᱤᱫᱩᱼᱠᱟᱹᱱᱩ ᱥᱤᱫᱩᱼᱠᱟᱹᱱᱩ ᱵᱤᱨᱥᱟ ᱢᱩᱱᱰᱟ ᱩᱱᱠᱩᱣᱟᱜ ᱩᱱᱠᱩᱣᱟᱜ ᱩᱱᱠᱩ ᱚᱠᱟ ᱞᱮᱠᱟ ᱛᱮᱠᱚ ᱞᱟᱹᱲᱦᱟᱹᱭ ᱞᱮᱱᱟ ᱟᱵᱚ ᱥᱟᱱᱛᱟᱲ ᱥᱟᱶᱛᱟ ᱞᱟᱹᱜᱤᱫ ᱛᱮ ᱚᱱᱟ ᱠᱚᱫᱚ ᱵᱚᱱ ᱵᱟᱲᱟᱭ ᱫᱟᱲᱮᱭᱟᱜᱼᱟ ᱚᱱᱟ ᱠᱚ ᱵᱟᱰᱟᱭ ᱞᱟᱹᱜᱤᱫ ᱛᱮᱜᱮ ᱤᱧ ᱦᱚᱸ ᱱᱟᱜᱟᱢ ᱯᱟᱲᱦᱟᱜ ᱟᱹᱰᱤ ᱟᱸᱴᱤᱧ ᱠᱩᱥᱤᱭᱟᱜᱼᱟ ᱚᱱᱟ ᱠᱚ ᱵᱟᱫᱽ ᱠᱟᱛᱮᱫ ᱨᱮᱦᱚᱸ ᱟᱭᱢᱟ ᱠᱤᱪᱷᱩ ᱟᱨᱦᱚᱸ ᱱᱟᱜᱟᱢ ᱯᱟᱲᱦᱟᱣ ᱠᱟᱛᱮᱫ ᱵᱚᱱ ᱵᱟᱲᱟᱭ ᱫᱟᱲᱮᱭᱟᱜᱼᱟ ᱡᱮ ᱟᱵᱚ ᱫᱤᱥᱚᱢ ᱨᱮ ᱪᱮᱫ ᱠᱚ ᱪᱤᱠᱟᱹ ᱞᱮᱱᱟ ᱵᱟᱝ ᱪᱤᱠᱟᱹ ᱞᱮᱱᱟ ᱱᱤᱭᱟᱹ ᱠᱚᱵᱚᱱ ᱵᱟᱲᱟᱭ ᱫᱟᱲᱮᱭᱟᱜᱼᱟ ᱟᱫᱚ ᱤᱧᱫᱚ ᱱᱟᱜᱟᱢ ᱯᱟᱲᱦᱟᱣ ᱚᱱᱟ ᱥᱟᱶᱛᱮ ᱟᱹᱰᱤ ᱟᱸᱴᱤᱧ ᱠᱩᱥᱤᱭᱟᱜᱼᱟ ᱟᱨ ᱱᱤᱭᱟᱹ ᱡᱮᱢᱚᱱ ᱚᱱᱟ ᱡᱮᱴᱟ ᱠᱟᱛᱷᱟ ᱦᱩᱭᱩᱜ ᱠᱟᱱ ᱟᱫᱚ ᱥᱤᱱᱮᱢᱟ ᱠᱚᱨᱟᱣ ᱨᱮᱱᱟᱜ ᱫᱚ ᱤᱧᱟᱹᱜ ᱫᱚ ᱤᱪᱪᱷᱟᱹ ᱫᱚ ᱵᱟᱹᱱᱩᱜ ᱛᱤᱧᱟᱹ ᱟᱫᱚ ᱱᱟᱜᱟᱢ ᱫᱚ ᱤᱧᱫᱚ ᱟᱹᱰᱤ ᱠᱟᱡᱟᱠ ᱤᱧ ᱠᱩᱥᱤᱭᱟᱜᱼᱟ ᱟᱨᱤᱧ ᱯᱟᱲᱦᱟᱜᱼᱟ ᱟᱹᱰᱤ ᱠᱟᱡᱟᱠ ᱜᱮ ᱚᱱᱟ ᱱᱟᱜᱟᱢ ᱫᱟᱨᱟᱭ ᱛᱮᱜᱮ ᱟᱵᱚ ᱫᱚ ᱟᱹᱰᱤ ᱡᱤᱱᱤᱥ ᱵᱚᱱ ᱵᱟᱲᱟᱭ ᱫᱟᱲᱮᱭᱟᱜᱼᱟ ᱡᱮ ᱪᱮᱫ ᱠᱚ ᱪᱤᱠᱟᱹ ᱞᱮᱱᱟ ᱟᱭᱢᱟ ᱜᱚᱴᱮᱱ ᱫᱤᱱ ᱛᱟᱭᱚᱢ ᱨᱮ ᱚᱱᱟ ᱠᱚ ᱟᱹᱰᱤ ᱢᱚᱡᱽ ᱛᱮᱵᱚᱱ ᱵᱟᱲᱟᱭ ᱫᱟᱲᱮᱭᱟᱜᱼᱟ ᱟᱨ ᱱᱤᱭᱟᱹ ᱱᱟᱜᱟᱢ ᱯᱟᱲᱦᱟᱣ ᱡᱩᱫᱤ ᱵᱟᱝ ᱛᱟᱦᱮᱸ ᱞᱮᱱᱠᱷᱟᱱ ᱛᱟᱦᱚᱞᱮ ᱟᱵᱚ ᱵᱟᱵᱚᱱ ᱵᱟᱲᱟᱭ ᱫᱟᱲᱮ ᱠᱮᱭᱟ ᱡᱮ ᱟᱭᱢᱟ ᱜᱚᱴᱮᱱ ᱫᱤᱱ ᱛᱟᱭᱱᱚᱢ ᱨᱮ ᱪᱮᱫ ᱠᱚ ᱪᱤᱠᱟᱹ ᱞᱮᱱᱟ ᱵᱟᱝ ᱪᱤᱠᱟᱹ ᱞᱮᱱᱟ ᱤᱧᱫᱚ ᱚᱱᱟ ᱥᱟᱶ ᱛᱮᱜᱮ ᱱᱟᱜᱟᱢ ᱯᱟᱲᱦᱟᱣ ᱫᱚ ᱟᱹᱰᱤ ᱟᱸᱴᱤᱧ ᱠᱩᱥᱤᱭᱟᱜᱼᱟ ᱟᱨ ᱥᱤᱱᱮᱢᱟ ᱨᱮᱭᱟᱜ ᱡᱮᱴᱟ ᱠᱟᱛᱷᱟ ᱦᱩᱭᱩᱜ ᱠᱟᱱ ᱚᱱᱟ ᱫᱚ ᱤᱧᱟᱹᱜ ᱫᱚ ᱤᱪᱪᱷᱟᱹ ᱫᱚ ᱵᱟᱹᱱᱩᱜ ᱛᱤᱧᱟᱹ ᱤᱧᱫᱚ ᱱᱟᱜᱟᱢ ᱯᱟᱲᱦᱟᱜ ᱟᱹᱰᱤ ᱟᱸᱴᱤᱧ ᱠᱩᱥᱤᱭᱟᱜᱼᱟ ᱱᱚᱣᱟ ᱜᱮ ᱤᱧ ᱫᱩᱧ ᱢᱮᱱᱟ ᱮᱱᱛᱮ ᱡᱚᱛᱚ ᱦᱚᱲ ᱵᱚᱱ ᱪᱮᱥᱴᱟᱭ ᱢᱟ ᱱᱟᱜᱟᱢ ᱯᱟᱲᱦᱟᱜ ᱟᱵᱚᱱ ᱟᱹᱰᱤ ᱢᱚᱡᱽ ᱡᱤᱱᱤᱥ ᱠᱟᱱᱟ ᱛᱟᱦᱚᱞᱮ ᱠᱷᱟᱱ ᱜᱮ ᱟᱵᱚ ᱟᱹᱰᱤ ᱢᱚᱡᱽ ᱵᱚᱱ ᱵᱩᱡᱷᱟᱹᱣ ᱫᱟᱲᱮᱭᱟᱜᱼᱟ ᱡᱮ ᱱᱟᱜᱟᱢ ᱵᱷᱤᱛᱤᱨ ᱨᱮ ᱡᱮ ᱪᱮᱫ ᱪᱮᱫ ᱠᱚ ᱡᱤᱱᱤᱥ ᱢᱮᱱᱟᱜᱼᱟ ᱟᱹᱰᱤ ᱠᱷᱩᱴᱮ ᱱᱟᱴᱮ ᱵᱚᱱ ᱵᱩᱡᱷᱟᱹᱣ ᱫᱟᱲᱮᱭᱟᱜᱼᱟ